ᱯᱷᱳᱴᱳ ᱛᱩᱞᱟᱹᱣ ᱫᱚ ᱠᱚᱢ ᱥᱚᱢᱚᱭ ᱛᱮᱜᱮ ᱦᱩᱭᱩᱜᱼᱟ ᱨᱤᱞᱥ ᱠᱚ ᱵᱮᱱᱟᱣ ᱫᱚ ᱚᱱᱮᱠᱴᱟ ᱥᱚᱢᱚᱭ ᱦᱟᱛᱟᱣᱟᱭ ᱢᱟᱱᱮ ᱵᱟᱨ ᱯᱮ ᱴᱷᱮᱱᱟᱜ ᱡᱟᱭᱜᱟ ᱡᱟᱭᱜᱟᱢ ᱢᱤᱫ ᱴᱷᱮᱱ ᱦᱩᱭᱩᱜᱼᱟ ᱮᱱᱠᱷᱟᱱ ᱜᱮ ᱡᱮᱢᱚᱱ ᱡᱮᱢᱚᱱ ᱯᱟᱹᱦᱤᱞᱫᱚ ᱨᱤᱞ ᱠᱮᱢᱮᱨᱟ ᱛᱟᱦᱮᱸ ᱠᱟᱱᱟ ᱱᱮᱛᱟᱨ ᱫᱚ ᱢᱳᱵᱟᱭᱤᱞ ᱛᱮᱦᱚᱸ ᱠᱮᱢᱮᱨᱟᱭ ᱦᱩᱭᱩᱜ ᱠᱟᱱᱟ ᱟᱨ ᱰᱤᱡᱤᱴᱟᱞ ᱠᱮᱢᱮᱨᱟ ᱡᱟᱨ ᱡᱮᱢᱚᱱ ᱩᱰᱩᱠ ᱟᱠᱟᱱᱟ ᱡᱮᱢᱚᱱ ᱵᱷᱤᱰᱤᱭᱳ ᱠᱚᱠᱚ ᱵᱮᱱᱟᱭᱟ ᱚᱱᱠᱟᱜᱮ ᱚᱱᱠᱟᱜᱮ ᱱᱤᱝᱠᱟᱹᱱ ᱦᱚᱲ ᱦᱚᱸ ᱚᱱᱮᱠᱴᱟ ᱵᱷᱤᱰᱭᱳ ᱵᱮᱱᱟᱣ ᱞᱟᱹᱜᱤᱫ ᱵᱮᱱᱟᱣ ᱵᱟᱲᱟ ᱦᱩᱭ ᱠᱟᱱᱟ ᱮᱱᱠᱷᱟᱱ ᱟᱨᱚ ᱵᱮᱱᱟᱣ ᱦᱩᱭᱩᱜᱼᱟ